ᱦᱮᱸ ᱦᱮᱞᱳ ᱦᱮᱸᱦᱮᱸ ᱠᱤᱥᱠᱩᱜᱤᱧ ᱢᱮᱱᱫᱟ ᱦᱮᱸ ᱞᱟᱹᱭ ᱢᱮ ᱚ ᱟᱪᱪᱷᱟ ᱦᱮᱸ ᱦᱟᱡᱩᱜ ᱢᱮ ᱦᱮᱸᱦᱮᱸ ᱡᱚᱛᱚ ᱦᱚᱲᱟᱜ ᱜᱮ ᱢᱮᱱᱟᱜᱼᱟ ᱦᱮᱸᱦᱮᱸ ᱡᱚᱛᱚ ᱦᱚᱲᱟᱜ ᱜᱮ ᱱᱟᱣᱟᱼᱱᱟᱣᱟ ᱦᱮᱡ ᱠᱟᱱᱟ ᱦᱮᱸ ᱦᱚᱞᱟ ᱢᱟᱫᱷᱮᱨ ᱜᱮ ᱵᱚᱞᱚᱣᱟᱠᱟᱱᱟ ᱦᱮᱸ ᱞᱟᱹᱭ ᱢᱮ ᱚ ᱟᱫᱚ ᱟᱭᱢᱟ ᱚᱠᱚᱡ ᱠᱤᱪᱨᱤᱡ ᱢᱮᱱᱟᱜ ᱟᱛᱚ ᱫᱚᱛᱚᱣᱟᱜ ᱛᱚ ᱫᱟᱢ ᱞᱟᱹᱭ ᱵᱟᱝ ᱜᱟᱱᱚᱜᱼᱟ ᱦᱟᱹᱡᱩᱜ ᱢᱮ ᱧᱮᱞ ᱤᱫᱤᱭ ᱢᱮ ᱚ ᱚ ᱦᱮᱸ ᱱᱤᱛᱚᱜ ᱦᱚᱸ ᱯᱷᱟᱸᱠᱟ ᱫᱚ ᱯᱷᱟᱸᱠᱟ ᱜᱮᱭᱟ ᱟᱭᱩᱵ ᱥᱮᱡ ᱦᱚᱸ ᱟᱭᱩᱵ ᱥᱮᱡ ᱯᱷᱟᱸᱠᱟ ᱧᱚᱜᱚᱜᱼᱟ ᱛᱟᱞᱦᱮ ᱟᱭᱩᱵ ᱥᱮᱡ ᱦᱟᱹᱡᱩᱜ ᱢᱮ ᱦᱮᱸᱦᱮᱸ ᱚᱱᱠᱟᱱᱟᱜ ᱦᱚᱸᱧ ᱯᱷᱮᱰ ᱠᱟᱫ ᱜᱮᱭᱟ ᱱᱚᱜᱼᱚᱭ ᱛᱚ ᱦᱚᱞᱟ ᱢᱟᱫᱷᱮᱨ ᱜᱮ ᱵᱚᱞᱚᱣᱟᱠᱟᱱᱟ ᱦᱩᱸ ᱦᱩᱸ ᱦᱮᱸ ᱦᱮᱸᱼᱦᱮᱸ ᱵᱟᱝᱼᱵᱟᱝ ᱵᱟᱝ ᱦᱩᱭᱩᱜᱼᱟ ᱦᱟᱡᱩᱜ ᱵᱮᱱ ᱧᱮᱞ ᱤᱫᱤᱭ ᱵᱮᱱ ᱢᱚᱸᱡᱼᱢᱚᱸᱡ ᱢᱮᱱᱟᱜᱼᱟ ᱦᱮᱸ ᱰᱤᱥᱠᱟᱣᱩᱱᱴ ᱫᱚ ᱢᱮᱱᱟᱜ ᱜᱮᱭᱟ ᱯᱷᱟᱭᱤᱵ ᱯᱟᱨᱥᱮᱱ ᱪᱷᱟᱲ ᱢᱮᱱᱟᱜᱼᱟ ᱮᱠᱷᱚᱱ ᱫᱚ ᱦᱮᱸ ᱦᱮᱸ ᱡᱟᱦᱟᱸ ᱛᱤᱱᱟᱹᱜ ᱵᱮᱱ ᱦᱟᱴ ᱵᱟᱡᱟᱨᱚᱜᱼᱟ ᱤᱱᱟᱹ ᱪᱮᱛᱟᱱ ᱨᱮᱜᱮ ᱯᱷᱟᱭᱤᱵ ᱯᱟᱨᱥᱮᱱ ᱠᱟᱛᱮ ᱰᱤᱥᱠᱟᱣᱩᱱᱴ ᱢᱮᱱᱟᱜᱼᱟ ᱦᱮᱸᱦᱮᱸ ᱦᱮᱸ ᱦᱮᱸ ᱴᱷᱤᱠ ᱜᱮᱭᱟ ᱦᱮᱸ ᱛᱟᱞᱦᱮ ᱦᱮᱸ ᱦᱮᱸ ᱦᱮᱸ ᱛᱟᱞᱦᱮ ᱦᱟᱡᱩᱜ ᱵᱮᱱ